ᱟᱯᱮ ᱱᱚᱣᱟ ᱢᱟᱞᱫᱟ ᱦᱚᱱᱚᱛᱨᱮ ᱪᱤᱞᱤ ᱡᱤᱭᱟᱹᱞᱤᱠᱚ ᱯᱮ ᱟᱹᱥᱩᱞ ᱠᱚᱣᱟ ᱟᱨ ᱪᱮᱫᱠᱟ ᱞᱮᱠᱟᱛᱮᱯᱮ ᱩᱱᱠᱚᱯᱮ ᱟᱹᱥᱩᱞ ᱦᱟᱨᱟᱠᱚᱣᱟ ᱟᱞᱮᱞᱮ ᱟᱹᱥᱩᱞ ᱠᱚᱣᱟ ᱜᱮᱰᱮ ᱜᱮᱰᱮᱞᱮ ᱟᱹᱥᱩᱞ ᱠᱚᱣᱟ ᱯᱷᱨᱟᱢ ᱠᱷᱚᱱᱞᱮ ᱟᱹᱜᱩ ᱠᱚᱣᱟ ᱯᱷᱨᱟᱢ ᱠᱷᱚᱱ ᱟᱹᱜᱩ ᱠᱟᱛᱮᱫ ᱯᱨᱚᱛᱷᱚᱢ ᱨᱮᱞᱮ ᱫᱟᱠᱟᱣᱟᱠᱚᱣᱟ ᱡᱟᱹᱣᱧᱚᱜ ᱟᱹᱜᱩ ᱠᱟᱛᱮᱫ ᱯᱞᱟᱥᱴᱤᱠ ᱨᱮᱞᱮ ᱫᱚᱦᱚ ᱠᱚᱣᱟ ᱢᱟᱱᱮ ᱟᱴᱮᱫ ᱟᱠᱚᱣᱟᱞᱮ ᱯᱞᱟᱥᱴᱤᱠ ᱱᱱᱚᱣᱟ ᱯᱞᱟᱥᱴᱤᱠ ᱠᱚ ᱱᱳᱝᱜᱽᱨᱟ ᱞᱮᱠᱷᱟᱱ ᱛᱳ ᱯᱟᱞᱴᱟᱣ ᱟᱠᱚ ᱫᱟᱜᱞᱮ ᱮᱢᱟᱣᱟᱠᱚᱣᱟ ᱰᱟᱹᱵᱽᱨᱟᱹ ᱠᱚᱣᱟᱞᱮ ᱡᱚᱢᱞᱮ ᱮᱢᱟᱣᱟᱠᱚᱣᱟ ᱢᱟᱱᱮ ᱚᱰᱳᱠ ᱟᱫᱮᱨ ᱠᱚᱣᱟᱞᱮ ᱡᱟᱹᱣᱧᱚᱜᱞᱮ ᱫᱟᱠᱟᱣᱟᱠᱚᱣᱟ